ᱤᱧ ᱴᱷᱮᱱ ᱡᱟᱦᱟᱸ ᱠᱳᱭᱥᱳ ᱥᱤᱞᱚᱠᱥᱚᱱ ᱨᱮᱱᱟᱜ ᱪᱮᱞᱮᱧᱡᱤᱝ ᱛᱟᱦᱮᱸᱠᱟᱱᱟ ᱚᱱᱟ ᱫᱤ ᱦᱩᱭᱩᱜ ᱠᱟᱱᱟ ᱜᱚᱪᱚᱨᱟᱴᱤ ᱥᱮᱞᱟᱭ ᱥᱮ ᱠᱟᱴᱷᱟᱨᱤ ᱥᱮᱞᱟᱭ ᱡᱟᱦᱟᱸ ᱥᱮᱞᱟᱭ ᱫᱚ ᱟ ᱰᱤ ᱰᱤᱡᱟᱭᱤᱱ ᱫᱚ ᱮᱠᱴᱩ ᱠᱚᱥᱴᱚ ᱜᱮ ᱛᱟᱦᱮᱸᱠᱟᱱᱟ ᱛᱚᱵᱮ ᱡᱚᱠᱷᱚᱱ ᱰᱤᱡᱟᱭᱤᱱ ᱨᱮᱭᱟᱜ ᱥᱤᱞᱟᱹᱭ ᱠᱟᱛᱮ ᱛᱚᱠᱷᱚᱱ ᱚᱱᱟ ᱰᱤᱡᱟᱭᱤᱱ ᱫᱚ ᱟ ᱰᱤ ᱢᱚᱡᱽ ᱜᱮ ᱧᱮᱞᱚᱜᱼᱟ ᱮᱵᱚᱝ ᱱᱤᱭᱟᱹ ᱫᱚ ᱦᱟᱛ ᱵᱞᱟᱣᱩᱡ ᱵᱟ ᱥᱟᱹᱲᱤ ᱵᱟᱝᱠᱷᱟᱡ ᱪᱩᱲᱤᱫᱟᱨ ᱠᱩᱨᱛᱤ ᱱᱤᱭᱟᱹ ᱠᱚᱨᱮ ᱰᱤᱡᱟᱭᱤᱱᱮᱢ ᱛᱩᱞᱟᱹᱣ ᱫᱟᱲᱮᱭᱟᱜᱼᱟ ᱱᱤᱭᱟᱹ ᱤᱧ ᱡᱟᱦᱟᱸ ᱥᱟᱲᱤᱧ ᱰᱤᱡᱟᱭᱤᱱ ᱞᱮᱫᱟ ᱚᱱᱟ ᱥᱟ ᱲᱤ ᱠᱚᱢᱯᱞᱤᱴ ᱛᱮᱫᱚ ᱤᱧ ᱫᱚ ᱢᱤᱫ ᱢᱟᱥ ᱞᱟᱜᱟᱣᱟᱫᱤᱧ ᱛᱟᱦᱮᱱᱟ ᱡᱟᱦᱟᱸ ᱰᱤᱡᱟᱭᱤᱱ ᱮᱛᱚ ᱥᱩᱱᱫᱚᱨ ᱛᱟᱦᱮᱸᱠᱟᱱᱟ ᱚᱱᱟ ᱰᱤᱡᱟᱭᱤᱱ ᱧᱮᱞ ᱠᱟᱛᱮ ᱟᱭᱢᱟ ᱦᱚᱲ ᱠᱚ ᱠᱩᱥᱤᱭᱟᱜ ᱛᱟᱦᱮᱱᱟ ᱡᱟᱦᱟᱸᱛᱮ ᱱᱚᱣᱟ ᱰᱤᱡᱟᱭᱤᱱ ᱠᱩᱥᱤᱭᱟᱜ ᱠᱷᱟᱛᱤᱨ ᱛᱮ ᱟᱭᱢᱟ ᱦᱚᱲ ᱠᱚᱴᱷᱮᱱ ᱠᱷᱚᱱ ᱚᱰᱟᱨᱤᱧ ᱹᱟᱢ ᱞᱮᱫᱟ ᱡᱟᱦᱟᱸ ᱟᱠᱷᱨᱤᱧ ᱠᱟᱛᱮ ᱤᱧᱟᱹᱜ ᱟᱭᱢᱟ ᱯᱨᱚᱯᱷᱤᱴ ᱦᱩᱭ ᱞᱮᱱ ᱛᱤᱧᱟ